ᱮᱴᱟᱜ ᱚᱱᱚᱞᱤᱭᱟᱹ ᱠᱚᱣᱟᱜ ᱚᱞ ᱟᱨ ᱤᱧᱟᱹᱜ ᱚᱞ ᱠᱚᱨᱮᱱᱟᱜ ᱫᱚ ᱠᱤᱪᱷᱩ ᱜᱚᱴᱟᱝ ᱯᱷᱟᱨᱟᱠ ᱢᱮᱱᱟᱜᱼᱟ ᱤᱧ ᱫᱚ ᱡᱟᱦᱟᱸ ᱡᱚᱛᱷᱟᱛ ᱟᱨ ᱥᱚᱨᱮᱥᱟ ᱟᱨ ᱚᱱᱟ ᱜᱟᱵᱮ ᱠᱟᱛᱷᱟ ᱡᱟᱝ ᱠᱟᱛᱷᱟ ᱥᱟᱨ ᱠᱟᱛᱷᱟ ᱥᱚᱨᱮᱥ ᱠᱟᱛᱷᱟ ᱛᱟᱦᱮᱱ ᱢᱟ ᱡᱟᱦᱟᱸ ᱟᱫᱚᱜᱚᱜ ᱠᱟᱱᱟ ᱵᱟᱫᱚᱜᱚᱜ ᱠᱟᱱ ᱚᱱᱟ ᱠᱟᱛᱷᱟ ᱠᱚ ᱢᱟᱨᱮ ᱠᱟᱛᱷᱟ ᱠᱚ ᱦᱟᱯᱲᱟᱢ ᱠᱚᱣᱟ ᱠᱟᱛᱷᱟ ᱠᱚ ᱡᱟᱭ ᱠᱟᱛᱷᱟ ᱠᱚ ᱥᱤᱵᱤᱞ ᱥᱚᱲᱚᱢ ᱠᱟᱛᱷᱟ ᱠᱚ ᱚᱞ ᱨᱟᱠᱟᱵ ᱚᱞ ᱥᱚᱫᱚᱨ ᱠᱩᱥᱤᱭᱟᱜᱼᱟ ᱟᱨ ᱡᱟᱦᱟᱸ ᱠᱚᱫᱚ ᱟᱨ ᱚᱱᱚᱞᱤᱭᱟᱹ ᱠᱚᱣᱟᱜ ᱠᱟᱛᱷᱟ ᱨᱮ ᱧᱮᱞᱚᱜᱼᱟ ᱚᱱᱟ ᱠᱚᱫᱚ ᱵᱟᱹᱲᱛᱤ ᱠᱟᱨᱛᱮ ᱮᱴᱟᱜ ᱯᱟᱹᱨᱥᱤ ᱨᱮᱱᱟᱜ ᱚᱲᱥᱚᱝ ᱛᱩᱞᱩᱡ ᱢᱮᱱᱟᱜ ᱟᱠᱟᱫᱟ ᱟᱨ ᱚᱱᱠᱟᱱᱟᱜ ᱢᱮᱱᱟᱜ ᱟᱠᱟᱫ ᱠᱷᱟᱹᱛᱤᱨ ᱤᱧ ᱫᱚ ᱤᱧᱟᱜ ᱫᱚ ᱩᱭᱦᱟᱹᱨ ᱠᱟᱱᱟ ᱟᱨ ᱤᱧᱟᱜ ᱪᱷᱩᱴᱟᱹᱣ ᱠᱟᱱᱟ ᱡᱮ ᱰᱷᱮᱨ ᱠᱟᱭᱛᱮ ᱟᱥᱚᱠᱟᱭᱛᱮ ᱡᱮᱢᱚᱱ ᱱᱤᱡᱮᱨᱟᱜ ᱡᱟᱱᱟᱢ ᱯᱟᱹᱨᱥᱤ ᱦᱟᱨᱟ ᱵᱩᱨᱩ ᱟᱨ ᱵᱟᱧᱪᱟᱜ ᱢᱟ ᱚᱱᱠᱟᱱ ᱱᱤᱨᱟᱹᱲ ᱱᱤᱯᱷᱩᱴ ᱛᱤᱜᱩᱱᱢᱟ ᱚᱱᱠᱟᱱᱟᱜ ᱠᱟᱛᱷᱟ ᱠᱚᱜᱮᱧ ᱦᱟᱞᱟᱝ ᱨᱟᱠᱟᱵᱮᱜᱼᱟ